ᱟᱹᱰᱤ ᱟᱭᱢᱟ ᱥᱟᱨᱦᱟᱣ ᱛᱳ ᱟᱵᱚ ᱦᱚᱲ ᱥᱟᱶᱛᱟ ᱨᱮ ᱥᱟᱶᱟᱨ ᱤᱫᱤ ᱠᱟᱛᱮᱫ ᱡᱟᱦᱟᱸ ᱢᱤᱫᱴᱮᱱ ᱥᱚᱢᱚᱥᱥᱟ ᱢᱮᱱᱟᱜᱼᱟ ᱚᱱᱟ ᱫᱚ ᱦᱩᱭᱩᱜ ᱠᱟᱱᱟ ᱥᱚᱨᱠᱟᱨᱤ ᱵᱷᱟᱵᱮ ᱵᱤᱵᱷᱤᱱᱱᱚ ᱨᱚᱠᱚᱢ ᱯᱨᱚᱪᱟᱨ ᱨᱮᱭᱟᱜ ᱪᱮᱥᱴᱟ ᱦᱩᱭᱩᱜ ᱜᱮᱭᱟ ᱛᱳ ᱟᱵᱚ ᱵᱷᱟᱥᱟ ᱡᱮᱦᱮᱛᱩ ᱡᱳᱜᱟᱡᱳᱜᱽ ᱢᱟᱫᱽᱫᱷᱚᱢ ᱠᱟᱱᱟ ᱚᱱᱟ ᱤᱫᱤ ᱠᱟᱛᱮᱫ ᱛᱷᱚᱲᱟ ᱥᱚᱢᱚᱥᱥᱟ ᱦᱩᱭᱩᱜ ᱜᱮᱭᱟ ᱟᱵᱚ ᱦᱚᱲ ᱠᱚᱣᱟᱜ ᱵᱟᱠᱚ ᱞᱟᱹᱭ ᱥᱚᱫᱚᱨ ᱫᱟᱲᱮᱭᱟᱜ ᱟᱠᱚᱣᱟᱜ ᱨᱳᱜᱽ ᱟᱡᱟᱨ ᱨᱮᱭᱟᱜ ᱡᱟᱦᱟᱸ ᱥᱚᱢᱚᱥᱥᱟ ᱢᱮᱱᱟᱜᱼᱟ ᱛᱚᱵᱩᱳ ᱱᱮᱛᱟᱨ ᱥᱚᱨᱠᱟᱨᱟᱜ ᱠᱩᱨᱩᱢᱩᱴᱩ ᱛᱮ ᱜᱨᱟᱢᱤᱱ ᱚᱧᱪᱚᱞ ᱨᱮ ᱟᱭᱢᱟ ᱰᱟᱠᱛᱟᱨ ᱠᱚ ᱦᱮᱡ ᱠᱟᱛᱮᱫ ᱪᱤᱠᱤᱛᱥᱟ ᱨᱮᱭᱟᱜ ᱵᱮᱵᱚᱥᱛᱷᱟᱭ ᱜᱮᱭᱟ ᱠᱚ ᱥᱮ ᱠᱮᱢᱯ ᱠᱚ ᱫᱚᱦᱚᱭ ᱜᱮᱭᱟ ᱠᱚ ᱛᱳ ᱡᱟᱦᱟᱸᱴᱟᱜ ᱧᱮᱞ ᱧᱟᱢᱚᱜᱼᱟ ᱚᱱᱠᱟ ᱠᱮᱢᱯ ᱫᱚᱦᱚ ᱠᱟᱛᱮᱫ ᱟᱫᱚ ᱢᱤᱫᱴᱮᱱ ᱨᱳᱜᱽ ᱡᱟᱦᱟᱸᱴᱟᱜ ᱟᱹᱰᱤ ᱟᱸᱴ ᱜᱮ ᱟᱵᱚ ᱨᱮᱸᱜᱮᱡ ᱦᱚᱲ ᱛᱟᱞᱟᱨᱮ ᱯᱟᱥᱱᱟᱣ ᱢᱮᱱᱟᱜᱼᱟ ᱚᱱᱟᱫᱚ ᱦᱩᱭᱩᱜ ᱠᱟᱱᱟ ᱴᱤᱵᱤ ᱨᱳᱜᱽ ᱴᱤᱭᱩᱵᱟᱨᱠᱩᱞᱟᱨ ᱢᱮᱥᱤᱞᱟᱥ ᱛᱳ ᱱᱚᱣᱟᱴᱟᱜ ᱨᱳᱜᱽ ᱱᱤᱭᱮ ᱦᱚᱸ ᱦᱚᱲᱟᱜ ᱟᱭᱢᱟ ᱨᱚᱠᱚᱢ ᱫᱷᱟᱨᱚᱱᱟ ᱢᱮᱱᱟᱜᱼᱟ ᱥᱯᱚᱥᱴᱚ ᱫᱷᱟᱨᱚᱱᱟ ᱵᱟᱹᱱᱩᱜ ᱛᱟᱠᱚᱣᱟ ᱡᱮ ᱱᱚᱣᱟ ᱫᱚ ᱢᱤᱫᱴᱮᱱ ᱪᱤᱠᱤᱛᱥᱟ ᱚᱱᱟᱛᱮ ᱥᱟᱨᱟᱜᱼᱟ ᱟᱨ ᱦᱚᱲ ᱥᱩᱥᱛᱷᱚ ᱡᱤᱵᱚᱱ ᱯᱚᱨᱮ ᱧᱟᱢ ᱟᱭ ᱦᱮᱸ ᱛᱳ ᱪᱮᱥᱴᱟ ᱫᱚ ᱪᱟᱞᱟᱜ ᱠᱟᱱ ᱜᱮᱭᱟ ᱥᱚᱨᱠᱟᱨᱤ ᱵᱷᱟᱵᱮ ᱟᱫᱚ ᱟᱵᱚ ᱦᱚᱲ ᱡᱟᱦᱟᱸᱭ ᱠᱚ ᱱᱚᱣᱟ ᱨᱮᱠᱚ ᱞᱟᱦᱟᱜ ᱠᱟᱱᱟ ᱟᱵᱚ ᱦᱚᱲ ᱰᱟᱠᱛᱟᱨ ᱦᱚᱸᱠᱚ ᱡᱟᱦᱟᱸᱭ ᱠᱚ ᱯᱷᱮᱰᱚᱜ ᱠᱟᱱᱟ ᱠᱚ ᱩᱱᱠᱩᱣᱟᱜ ᱠᱩᱨᱩᱢᱩᱴᱩᱛᱮ ᱱᱚᱝᱠᱟᱱᱟᱜ ᱨᱳᱜᱽ ᱟᱡᱟᱨ ᱨᱮᱭᱟᱜ ᱡᱟᱦᱟᱸ ᱠᱚ ᱥᱚᱢᱚᱥᱥᱟ ᱢᱮᱱᱟᱜᱼᱟ ᱛᱳ ᱟᱥᱛᱮ ᱟᱥᱛᱮ ᱱᱚᱣᱟ ᱢᱤᱫᱴᱤᱱ ᱱᱤᱭᱚᱱᱛᱨᱚᱱ ᱨᱮ ᱦᱤᱡᱩᱜ ᱠᱟᱱᱟ